ᱤ ᱢᱟᱞᱫᱟ ᱡᱮᱞᱟ ᱨᱮᱱ ᱛᱚ ᱟᱞᱮᱫᱚ ᱱᱚᱰᱮ ᱦᱩᱭᱩᱜ ᱠᱟᱱᱟ ᱡᱟᱦᱟᱭ ᱜᱮ ᱢᱟᱱᱮ ᱞᱟᱡ ᱛᱮ ᱢᱟᱱᱮ ᱡᱚᱛᱚ ᱦᱚᱲ ᱜᱮ ᱢᱟᱱᱮ ᱟᱹᱥᱩᱞᱚᱜ ᱨᱮᱭᱟᱜ ᱠᱚ ᱪᱮᱥᱴᱟᱭᱟ ᱛᱚ ᱨᱮᱸᱜᱮᱡ ᱦᱚᱲ ᱢᱮᱱᱟᱜ ᱠᱚᱣᱟ ᱟᱭᱢᱟ ᱞᱮᱠᱟᱱ ᱢᱮᱥᱟᱞ ᱛᱮᱜᱮ ᱠᱤᱥᱚᱨ ᱦᱚᱲ ᱨᱮᱸᱜᱮᱡ ᱦᱚᱲ ᱛᱚ ᱢᱟᱱᱮ ᱩᱱᱠᱩ ᱠᱚ ᱡᱮ ᱪᱮᱠᱟ ᱛᱮᱵᱚᱱ ᱟᱹᱥᱩᱞᱚᱜᱼᱟ ᱚᱱᱟ ᱠᱚ ᱞᱟᱹᱜᱤᱫ ᱢᱤᱫᱴᱟᱝ ᱡᱚᱛᱚ ᱦᱚᱲ ᱠᱩᱨᱩᱢᱩᱴᱩ ᱢᱮᱱᱟᱜ ᱠᱚᱣᱟ ᱡᱮ ᱚᱠᱚᱭ ᱫᱚ ᱵᱟᱜᱟᱱ ᱢᱮᱱᱟᱜ ᱛᱟᱠᱚᱣᱟ ᱩᱞ ᱵᱟᱜᱟᱱ ᱢᱮᱱᱟᱜ ᱛᱟᱠᱚᱣᱟ ᱢᱟᱱᱮ ᱚᱱᱟ ᱩᱞ ᱵᱟᱜᱟᱱ ᱵᱤᱞᱤᱜᱼᱟ ᱚᱱᱟ ᱟᱹᱠᱷᱨᱤᱧ ᱠᱟᱛᱮ ᱯᱟᱭᱥᱟ ᱦᱩᱭᱩᱜᱼᱟ ᱡᱟᱜᱮ ᱤᱱᱟᱹ ᱠᱷᱚᱡ ᱚᱲᱟᱜ ᱛᱷᱩᱲᱤ ᱯᱟᱭᱥᱟ ᱦᱩᱭᱩᱜᱼᱟ ᱛᱟᱯᱚᱨᱮ ᱚᱠᱚᱭ ᱫᱚ ᱢᱟᱱᱮ ᱠᱤᱪᱷᱩ ᱥᱚᱵᱡᱤ ᱡᱮᱢᱚᱱ ᱯᱟᱴ ᱟᱲᱟᱜ ᱚᱱᱟ ᱠᱚ ᱪᱟᱥᱫᱟ ᱥᱮ ᱚᱠᱚᱭ ᱫᱚ ᱟᱹᱞᱩ ᱟᱹᱞᱩ ᱠᱚ ᱨᱚᱦᱚᱭ ᱮᱫᱟ ᱛᱟᱨᱯᱚᱨᱮ ᱚᱠᱚᱭ ᱫᱚ ᱠᱟᱨᱞᱟ ᱠᱚ ᱨᱚᱦᱚᱭᱮᱫᱟ ᱥᱮ ᱚᱠᱚᱭ ᱫᱚ ᱛᱟᱦᱮᱸ ᱠᱚ ᱨᱚᱦᱚᱭᱮᱫᱟ ᱚᱱᱟ ᱠᱚ ᱟᱵᱟᱨ ᱮᱢᱚᱱ ᱟᱨᱦᱚᱸ ᱢᱮᱱᱟᱜᱼᱟ ᱡᱮ ᱡᱮ ᱡᱚᱱᱰᱨᱟ ᱦᱚᱸᱠᱚ ᱨᱚᱦᱚᱭ ᱫᱟ ᱱᱚᱣᱟ ᱠᱚᱨᱮ ᱟᱵᱟᱨ ᱛᱩᱲᱤ ᱠᱚ ᱱᱤᱭᱟᱹ ᱠᱚ ᱱᱤᱭᱟᱹ ᱠᱚ ᱡᱟᱛᱮ ᱢᱟᱱᱮ ᱱᱤᱭᱟᱹ ᱠᱚ ᱢᱚᱡᱽ ᱛᱮ ᱦᱩᱭ ᱞᱮᱱ ᱠᱷᱟᱡ ᱢᱟᱱᱮ ᱯᱟᱭᱥᱟ ᱪᱤᱠᱟᱛᱮ ᱡᱚᱜᱟᱲᱚᱜᱼᱟ ᱚᱱᱟ ᱞᱟᱹᱜᱤᱫ ᱛᱮ ᱱᱤᱭᱟᱹ ᱠᱚ ᱱᱤᱭᱟᱹ ᱠᱚ ᱢᱟᱱᱮ ᱟᱞᱮ ᱪᱟᱥ ᱫᱟᱞᱮ ᱡᱟᱛᱮ ᱢᱟᱱᱮ ᱵᱚᱱ ᱟᱹᱥᱩᱞ ᱫᱟᱲᱮ ᱚᱱᱟ ᱠᱟᱨᱚᱱ ᱟᱛᱮ